ᱟᱞᱮ ᱫᱚ ᱜᱟᱹᱰᱭᱟᱹ ᱥᱮᱨᱢᱟ ᱫᱟᱜ ᱛᱮ ᱪᱟᱥ ᱟᱞᱮ ᱟᱨ ᱥᱮᱨᱢᱟ ᱨᱮ ᱫᱟᱜ ᱵᱟᱝ ᱦᱩᱭᱩᱜ ᱠᱷᱟᱱ ᱟᱞᱮ ᱚᱲᱟᱜ ᱟᱞᱮᱭᱟᱜ ᱠᱷᱮᱛ ᱠᱷᱮᱛ ᱨᱮ ᱜᱟᱹᱰᱭᱟᱹ ᱞᱮ ᱞᱟ ᱦᱚᱪᱚᱭᱟ ᱟᱨ ᱚᱸᱰᱮ ᱜᱮ ᱰᱷᱤᱯ ᱞᱮ ᱵᱟᱹᱭᱥᱟᱹᱣᱟ ᱟᱨ ᱚᱱᱟ ᱰᱤᱯ ᱫᱟᱜ ᱛᱮᱜᱮ ᱚᱸᱰᱮ ᱫᱟᱜ ᱡᱟᱣᱨᱟᱜᱼᱟ ᱚᱱᱟ ᱜᱟᱹᱰᱭᱟᱹ ᱨᱮ ᱟᱨ ᱚᱱᱟ ᱠᱚᱜᱮᱞᱮ ᱫᱚᱦᱚ ᱠᱟᱜᱼᱟ ᱫᱟᱜ ᱟᱨ ᱠᱷᱮᱛ ᱤᱱᱟᱹ ᱛᱟᱭᱚᱢ ᱫᱚ ᱠᱷᱮᱛ ᱞᱮ ᱚᱫᱟ ᱜᱮᱞᱮ ᱫᱚᱦᱚᱭᱟ ᱟᱨ ᱚᱱᱟ ᱠᱷᱮᱛ ᱨᱮ ᱦᱩᱲᱩ ᱠᱚ ᱜᱩᱦᱩᱢ ᱠᱚ ᱪᱟᱥ ᱠᱟᱛᱮᱫ ᱪᱟᱥ ᱞᱮ ᱞᱟᱜᱟᱣᱟ ᱜᱩᱨᱤᱡ ᱠᱚᱞᱮ ᱞᱟᱜᱟᱣᱟ ᱟᱨ ᱡᱚᱨᱟ ᱫᱚ ᱠᱚᱢ ᱧᱚᱜ ᱞᱮ ᱞᱟᱜᱟᱣᱟ ᱜᱩᱨᱤᱡ ᱜᱮᱞᱮ ᱞᱟᱜᱟᱣᱟ ᱰᱷᱮᱨ ᱚᱱᱟ ᱡᱚᱨᱟ ᱛᱮᱫᱚ ᱠᱟᱹᱢᱤ ᱡᱚᱨᱟ ᱛᱮᱫᱚᱭ ᱠᱷᱮᱛ ᱮ ᱨᱚᱦᱚᱲ ᱜᱚᱫᱟ ᱚᱱᱟᱛᱮ ᱡᱚᱨᱟ ᱫᱚ ᱛᱷᱚᱲᱟ ᱛᱷᱚᱲᱟ ᱞᱮ ᱞᱟᱜᱟᱣᱟᱜᱼᱟ ᱟᱨ ᱜᱩᱨᱤᱡ ᱠᱚᱜᱮᱞᱮ ᱰᱷᱮᱨ ᱫᱚᱞᱮ ᱞᱟᱜᱟᱣᱟ ᱚᱱᱟ ᱜᱩᱨᱤᱡ ᱛᱮᱫᱚ ᱞᱮᱸᱰᱮᱛ ᱠᱚ ᱛᱟᱦᱮᱱᱟ ᱚᱱᱟ ᱦᱟᱥᱟ ᱨᱮ ᱚᱱᱟᱛᱮ ᱚᱱᱟ ᱠᱷᱮᱛ ᱫᱚ

ᱞᱮᱸᱰᱮᱛ ᱠᱚ ᱛᱟᱦᱮᱱ ᱤᱭᱟᱹᱛᱮ ᱚᱱᱟ ᱠᱷᱮᱛ ᱫᱚ ᱵᱟᱝ ᱨᱚᱦᱚᱲ ᱦᱚᱫᱚᱜᱼᱟ ᱱᱚᱨᱚᱢ ᱜᱮ ᱛᱟᱦᱮᱱᱟ ᱚᱱᱟᱛᱮ ᱫᱟᱜ ᱫᱚ ᱵᱟᱝ ᱦᱤᱸᱡᱤᱫ ᱦᱚᱫᱚᱜᱼᱟ

ᱫᱟᱜ ᱦᱤᱸᱡᱤᱫ ᱞᱮᱱᱠᱷᱟᱱ ᱜᱮ ᱚᱱᱟ ᱯᱟᱭᱤᱯ ᱠᱚᱛᱮ ᱟᱞᱮᱭᱟᱜ ᱜᱟᱹᱰᱭᱟᱹ ᱠᱷᱚᱱ ᱜᱮ ᱫᱟᱜ ᱞᱮ ᱤᱫᱤᱭᱟ ᱫᱟᱜ ᱞᱮ ᱤᱫᱤᱭᱟ ᱟᱨᱞᱮ ᱵᱟᱛᱟᱱᱟ ᱤᱱᱟᱹᱜᱮᱧ ᱞᱟᱹᱭᱮᱫᱟ